ᱤᱧ ᱱᱤᱛ ᱫᱷᱟᱹᱵᱤᱡ ᱡᱟᱦᱟᱸ ᱪᱤᱛᱟᱹᱨ ᱠᱚᱧ ᱛᱩᱞᱟᱹᱣ ᱟᱠᱟᱫᱟ ᱚᱱᱟ ᱠᱚᱫᱚ ᱟᱹᱰᱤ ᱜᱮ ᱱᱟᱯᱟᱭᱟ ᱟᱹᱰᱤ ᱡᱷᱟᱠᱟᱥ ᱢᱟᱱᱮ ᱟᱹᱰᱤ ᱵᱮᱥ ᱛᱩᱞᱟᱹᱣ ᱟᱠᱟᱫ ᱟᱹᱧ ᱪᱤᱛᱟᱹᱨ ᱟᱨ ᱚᱱᱟ ᱪᱤᱛᱟᱹᱨ ᱫᱚ ᱩᱱᱟᱹᱜ ᱱᱚᱝᱠᱟ ᱠᱟᱛᱮᱫ ᱛᱩᱞᱟᱹᱣ ᱦᱩᱭ ᱠᱟᱱᱟ ᱱᱩᱱᱟᱹᱜ ᱢᱟᱱᱮ ᱚᱱᱠᱟ ᱜᱟᱨᱰᱮᱱ ᱜᱮ ᱪᱟᱞᱟᱣ ᱦᱩᱭ ᱞᱮᱱᱟ ᱜᱟᱨᱰᱮᱱ ᱨᱮ ᱫᱟᱜ ᱟᱹᱥᱩᱲ ᱯᱚᱨᱮ ᱩᱱ ᱡᱚᱠᱷᱚᱡᱟᱜ ᱢᱳᱥᱩᱢᱛᱮᱫ ᱟᱨ ᱱᱚᱝᱠᱟ ᱥᱮᱨᱢᱟ ᱨᱮ ᱤᱫᱨᱚ ᱫᱷᱚᱱᱩᱥ ᱨᱟᱠᱟᱵ ᱞᱮᱱᱠᱷᱟᱱ ᱱᱚᱝᱠᱟ ᱟᱨ ᱩᱱ ᱡᱚᱠᱷᱚᱱ ᱯᱷᱴᱳ ᱛᱩᱞᱟᱹᱣᱮᱱᱟ ᱩᱱᱜᱮ ᱡᱚᱛᱚ ᱠᱷᱚᱱ ᱤᱧᱟᱹᱜ ᱯᱷᱮᱵᱨᱮᱴ ᱯᱷᱳᱴᱳ ᱫᱚ ᱡᱚᱛᱚ ᱠᱷᱚᱱ ᱵᱮᱥ ᱯᱷᱳᱴᱳ ᱢᱮᱱ ᱫᱚ ᱵᱮᱥ ᱪᱤᱛᱟᱹᱨᱮᱧ ᱛᱩᱞᱟᱹᱣ ᱞᱮᱫ ᱛᱟᱦᱮᱫᱼᱟ ᱚᱱᱟ ᱪᱤᱛᱟᱹᱨ ᱱᱩᱱᱟᱹᱜ ᱵᱮᱥ ᱱᱩᱱᱟᱹᱜ ᱠᱩᱥᱤᱭᱟᱜ ᱱᱟᱹᱧ ᱡᱮ ᱚᱲᱟᱜ ᱨᱮ ᱦᱮᱡ ᱠᱟᱛᱮᱫ ᱤᱧ ᱫᱮᱠᱷᱟᱣᱟᱫ ᱠᱚᱣᱟ ᱚᱲᱟᱜ ᱨᱮᱱ ᱦᱚᱲ ᱟᱹᱰᱤ ᱡᱳᱨ ᱨᱟᱹᱥᱠᱟᱹ ᱠᱚ ᱵᱩᱡᱷᱟᱹᱣ ᱠᱮᱫᱼᱟ ᱟᱹᱰᱤ ᱟᱹᱰᱤ ᱠᱩᱥᱤ ᱠᱩᱥᱤᱛᱮ ᱱᱚᱝᱠᱟ ᱡᱮ ᱱᱟᱣᱟ ᱫᱟᱜ ᱨᱮ ᱨᱟᱠᱟᱵ ᱯᱩᱴᱷᱤ ᱦᱟᱹᱠᱩ ᱞᱮᱠᱟ ᱮᱠᱫᱚᱢ ᱯᱩᱨᱟᱹ ᱠᱚ ᱪᱮᱦᱮᱞ ᱵᱮᱦᱮᱞᱚᱜ ᱠᱟᱱ ᱛᱟᱦᱮᱸᱫᱼᱟ ᱮᱱᱠᱷᱟᱱ ᱚᱱᱟ ᱚᱱᱟ ᱯᱷᱳᱴᱳ ᱵᱟ ᱚᱱᱟ ᱪᱤᱛᱟᱹᱨ ᱯᱷᱳᱴᱳ ᱠᱤᱝᱵᱟ ᱚᱱᱟ ᱪᱤᱛᱟᱹᱨ ᱚᱱᱟ ᱠᱚᱢᱯᱤᱭᱩᱴᱟᱨ ᱨᱮ ᱤᱫᱤ ᱠᱟᱛᱮᱫ ᱱᱚᱝᱠᱟ ᱯᱩᱨᱟᱹ ᱟᱹᱨᱩᱵ ᱦᱚᱪᱚ ᱦᱩᱭᱱᱟ ᱟᱨ ᱛᱚᱞ ᱦᱩᱭᱱᱟ ᱟᱨ ᱚᱱᱟ ᱫᱚ ᱫᱮᱣᱟᱞ ᱨᱮ ᱴᱟᱜᱟᱣ ᱟᱠᱟᱫᱟᱞᱮ ᱚᱱᱟ ᱫᱚ ᱱᱚᱝᱠᱟᱜᱮ ᱟᱹᱰᱤ ᱟᱨ ᱦᱚᱸ ᱟᱹᱰᱤ ᱜᱟᱱ ᱪᱤᱛᱟᱹᱨ ᱛᱩᱞᱟᱹᱣ ᱦᱩᱭ ᱠᱟᱱᱟ ᱡᱟᱦᱟᱸ ᱫᱚ ᱡᱷᱟᱨᱱᱟ ᱟᱬᱮ ᱠᱚᱨᱮᱫ ᱱᱚᱝᱠᱟ ᱫᱟᱜ ᱞᱤᱸᱜᱤᱱ ᱡᱚᱠᱷᱚᱱ ᱩᱱ ᱡᱚᱠᱷᱚᱱ ᱯᱷᱳᱴᱳ ᱛᱩᱞᱟᱹᱣ ᱦᱩᱭ ᱠᱟᱱᱟ ᱟᱨ ᱱᱚᱝᱠᱟ ᱪᱮᱬᱮ ᱪᱤᱯᱨᱩ ᱠᱚ ᱛᱩᱠᱟᱹ ᱨᱮ ᱡᱚᱢᱟᱜ ᱮᱢ ᱡᱚᱠᱷᱚᱱ ᱦᱚᱯᱚᱱ ᱠᱚ ᱦᱚᱯᱚᱱ ᱠᱚ ᱠᱚ ᱪᱟᱦᱟᱵᱟ ᱩᱱ ᱡᱚᱠᱷᱚᱱ ᱱᱚᱝᱠᱟ ᱡᱚᱢᱟᱜ ᱧᱩᱨ ᱟᱠᱚᱣᱟᱭ ᱢᱚᱪᱟ ᱨᱮ ᱩᱱ ᱡᱚᱠᱷᱚᱡ ᱦᱚᱸ ᱛᱩᱞᱟᱹᱣ ᱦᱩᱭ ᱠᱟᱱᱟ ᱚᱱᱟ ᱠᱚ ᱡᱟᱦᱟᱸ ᱛᱤᱱᱟᱹᱜ ᱜᱮ ᱯᱷᱳᱴᱳ ᱱᱟᱯᱟᱭ ᱱᱟᱯᱟᱭᱟᱜ ᱛᱩᱞᱟᱹᱣ ᱦᱩᱭ ᱠᱟᱱᱟ ᱡᱟᱦᱟᱸ ᱛᱤᱱᱟᱹᱜ ᱡᱟᱦᱟᱸ ᱞᱮᱠᱟ ᱛᱩᱞᱟᱹᱣ ᱦᱩᱭ ᱠᱟᱱᱟ ᱚᱱᱟ ᱠᱚ ᱡᱚᱛᱚ ᱢᱤᱫ ᱠᱟᱢᱨᱟ ᱢᱮᱱ ᱫᱚ ᱢᱤᱫᱴᱟᱱ ᱱᱚᱝᱠᱟᱱ ᱨᱩᱢ ᱠᱟᱱᱟ ᱚᱱᱟ ᱨᱩᱢ ᱨᱮ ᱡᱚᱛᱚ ᱥᱟᱡᱟᱣ ᱠᱟᱛᱮᱫ ᱫᱚᱦᱚ ᱟᱠᱟᱫᱟᱹᱧ ᱟᱨ ᱫᱤᱱ ᱜᱮ ᱚᱱᱟ ᱠᱚᱧ ᱧᱮᱞᱟ ᱟᱨ ᱱᱚᱝᱠᱟᱜᱮ ᱱᱮᱛᱟᱨ ᱦᱚᱸ ᱪᱟᱞᱟᱜ ᱦᱩᱭᱩᱜ ᱜᱮᱭᱟ ᱯᱷᱳᱴᱳ ᱢᱟᱱᱮ ᱪᱤᱛᱟᱹᱨ ᱛᱩᱞᱟᱹᱣ ᱞᱟᱹᱜᱤᱫ ᱡᱟᱦᱟᱸ ᱨᱮ ᱵᱮᱥ ᱧᱚᱜ ᱱᱚᱝᱠᱟᱱ ᱡᱟᱭᱜᱟ ᱠᱟᱱᱟ ᱡᱮᱢᱚᱱ ᱰᱮᱢ ᱠᱚᱨᱮᱫ ᱰᱮᱢ ᱠᱚᱨᱮᱫ ᱱᱚᱝᱠᱟ ᱱᱟᱭᱟ ᱥᱟᱞ ᱟᱵᱚ ᱱᱟᱣᱟ ᱥᱮᱨᱢᱟ ᱨᱮ ᱪᱟᱞᱟᱜ ᱦᱩᱭᱩᱜᱼᱟ ᱩᱱ ᱡᱚᱠᱷᱚᱱ ᱯᱷᱳᱴᱳ ᱛᱩᱞᱟᱹᱣ ᱦᱩᱭᱩᱜᱼᱟ ᱩᱱ ᱡᱚᱠᱷᱚᱱ ᱱᱚᱝᱠᱟᱱ ᱵᱟᱦᱟ ᱵᱟᱜᱟᱱ ᱠᱚᱨᱮᱫ ᱠᱤᱝᱵᱟ ᱱᱚᱝᱠᱟ ᱛᱩᱲᱤ ᱵᱟᱲᱜᱮ ᱠᱚᱨᱮᱫ ᱦᱚᱸ ᱟᱹᱰᱤ ᱢᱚᱡᱽᱜᱮ ᱧᱮᱞᱚᱜᱼᱟ ᱚᱱᱟ ᱯᱷᱳᱴᱳ ᱠᱚ ᱚᱱᱟ ᱪᱤᱛᱟᱹᱨ ᱠᱚ ᱛᱩᱞᱟᱹᱣ ᱡᱚᱛᱚ ᱠᱷᱚᱱ ᱵᱮᱥ ᱧᱮᱞᱚᱜᱼᱟ ᱚᱱᱟᱛᱮ ᱟᱵᱚ ᱩᱱᱟᱹᱜ ᱵᱮᱥ ᱵᱮᱥ ᱪᱤᱛᱟᱹᱨ ᱛᱩᱞᱟᱹᱣ ᱫᱚ ᱱᱚᱝᱠᱟ ᱜᱟᱰᱟ ᱟᱬᱮ ᱡᱷᱟᱨᱱᱟ ᱟᱨ ᱱᱚᱣᱟ ᱠᱚ ᱜᱟᱨᱰᱮᱱ ᱠᱚᱨᱮᱫ ᱜᱮ ᱴᱷᱤᱠᱚᱜᱼᱟ